ᱥᱮ ᱥᱟᱶᱛᱟᱞ ᱥᱚᱢᱟᱡᱽ ᱨᱮᱱᱟᱜ ᱪᱮᱫᱟᱜ ᱟᱹᱨᱤᱪᱟᱹᱞᱤ ᱛᱟᱵᱚᱱ ᱚᱱᱟᱠᱚ ᱥᱚᱢᱚᱭᱨᱤᱧ ᱥᱮᱞᱮᱫ ᱠᱚᱜᱼᱟ ᱛᱳ ᱚᱱᱟᱠᱚ ᱪᱷᱚᱵᱤ ᱢᱟᱫᱽᱫᱷᱚᱢ ᱛᱮ ᱦᱚᱲ ᱠᱚᱧ ᱫᱤᱥᱚᱢ ᱦᱚᱲᱤᱧ ᱵᱟᱲᱟᱭ ᱦᱚᱪᱚ ᱠᱮᱵᱚᱱᱟ ᱥᱮ ᱚᱠᱟ ᱡᱟᱭᱜᱟ ᱨᱮᱱ ᱦᱚᱲ ᱪᱮᱫ ᱞᱮᱠᱟ ᱠᱚ ᱯᱚᱨᱚᱵᱽ ᱠᱚ ᱢᱟᱱᱟᱣᱟ ᱱᱤᱭᱚᱢ ᱫᱷᱚᱨᱚᱱ ᱛᱟᱠᱚ ᱪᱮᱫ ᱞᱮᱠᱟ ᱵᱟᱝ ᱞᱮᱠᱟ ᱚᱱᱟᱠᱚ ᱡᱚᱛᱚᱧ ᱥᱟᱵ ᱨᱟᱠᱟᱵ ᱠᱮᱭᱟ ᱮᱢᱚᱱᱠᱤ ᱚᱠᱚᱭᱠᱚ ᱫᱤᱥᱚᱢ ᱨᱮ ᱵᱟᱠᱚ ᱧᱮᱞ ᱛᱤᱭᱳᱜ ᱠᱷᱟᱱ ᱡᱮ ᱩᱱᱠᱩᱣᱟᱜ ᱫᱷᱚᱨᱚᱢ ᱟᱹᱨᱤᱪᱟᱹᱞᱤ ᱵᱟᱝ ᱵᱟᱰᱟᱭ ᱚᱱᱠᱟᱱᱟᱜ ᱦᱚᱸ ᱥᱟᱵ ᱨᱟᱠᱟᱵ ᱠᱮᱭᱟ ᱤᱧᱟᱹᱜ ᱪᱷᱚᱵᱤ ᱵᱷᱤᱡᱟᱹᱣ ᱥᱟᱶᱛᱮ ᱩᱱᱠᱩᱣᱟᱜ ᱟᱹᱨᱤᱪᱟᱹᱞᱤ ᱠᱚ ᱡᱚᱛᱚᱧ ᱥᱟᱵ ᱨᱟᱠᱟᱵ ᱠᱮᱭᱟ ᱛᱳ ᱫᱟᱣᱤᱧ ᱧᱟᱢ ᱞᱮᱠᱷᱟᱡ ᱮᱢᱚᱱᱠᱤ ᱮᱴᱟᱜ ᱮᱴᱟᱜ ᱡᱟᱭᱜᱟ ᱨᱮᱠᱚ ᱢᱩᱰᱟᱹᱨᱤ ᱴᱨᱮᱠ ᱠᱚ ᱢᱮᱱᱟᱜ ᱠᱚ ᱩᱱᱠᱩ ᱥᱮᱫ ᱦᱚᱸ ᱡᱚᱫᱤ ᱫᱟᱬᱟ ᱛᱤᱭᱳᱜ ᱞᱮᱠᱷᱟᱡ ᱩᱱᱠᱩ ᱠᱚᱣᱟᱜ ᱦᱚᱸ ᱦᱮᱸ ᱪᱮᱫ ᱞᱮᱠᱟ ᱛᱟᱠᱚ ᱟᱹᱨᱤᱪᱟᱹᱞᱤ ᱚᱱᱟᱠᱚ ᱥᱟᱵ ᱨᱟᱠᱟᱵ ᱠᱮᱭᱟ ᱥᱟᱶᱛᱮ ᱡᱚᱛᱚ ᱫᱤᱥᱚᱢ ᱦᱚᱲᱤᱧ ᱵᱟᱲᱟᱭ ᱦᱚᱪᱚ ᱠᱮᱵᱚᱱᱟ ᱡᱮ ᱱᱩᱠᱩ ᱱᱩᱠᱩᱣᱟᱜ ᱱᱤᱭᱚᱢ ᱫᱷᱚᱨᱚᱱ ᱪᱮᱫ ᱞᱮᱠᱟ ᱥᱮ ᱟᱵᱚ ᱥᱟᱱᱛᱟᱞ ᱥᱚᱢᱟᱡᱽ ᱨᱮᱱᱟᱜ ᱱᱤᱭᱚᱢ ᱫᱷᱚᱨᱚᱱ ᱪᱮᱫ ᱞᱮᱠᱟ ᱚᱱᱟ ᱠᱚ ᱤᱧᱟᱹᱜ ᱪᱷᱚᱵᱤ ᱢᱟᱫᱽᱫᱷᱚᱢ ᱛᱮ ᱡᱚᱛᱚ ᱦᱚᱲᱤᱧ ᱵᱟᱲᱟᱭ ᱦᱚᱪᱚ ᱠᱮᱵᱚᱱᱟ